ᱥᱟᱱᱛᱟᱲᱤ ᱯᱟᱹᱨᱥᱤ ᱵᱟᱧᱪᱟᱣ ᱫᱚᱦᱚ ᱟᱨ ᱯᱟᱥᱱᱟᱣ ᱞᱟᱹᱜᱤᱫ ᱛᱮᱠᱷᱟᱱ ᱟᱵᱚ ᱟᱥᱚᱠᱟᱭᱛᱮ ᱥᱟᱱᱛᱟᱲ ᱥᱚᱢᱟᱡᱽ ᱨᱮᱱ ᱦᱚᱲᱠᱚ ᱪᱮᱸᱜᱷᱟᱜ ᱞᱟᱜᱟᱣ ᱵᱚᱱᱟ ᱪᱮᱫᱟᱜ ᱥᱮ ᱥᱟᱱᱛᱟᱲᱤ ᱯᱟᱹᱨᱥᱤ ᱵᱟᱧᱪᱟᱣ ᱫᱚᱦᱚ ᱫᱚ ᱟᱵᱚᱣᱟᱜ ᱠᱚᱨᱛᱚᱵᱽᱵᱚ ᱠᱟᱱᱟ ᱟᱨ ᱯᱟᱥᱱᱟᱣ ᱞᱟᱹᱜᱤᱫ ᱦᱚᱸ ᱟᱵᱚᱜᱮ ᱠᱩᱨᱩᱢᱩᱴᱩ ᱦᱩᱭᱩᱜ ᱛᱟᱵᱚᱱᱟ ᱪᱮᱫᱟᱜ ᱥᱮ ᱟᱵᱚᱣᱟᱜ ᱵᱩᱱᱤᱭᱟᱹᱫᱽ ᱠᱷᱚᱱᱜᱮ ᱥᱟᱱᱛᱟᱲᱤ ᱯᱟᱹᱨᱥᱤ ᱪᱟᱨᱪᱟᱣᱨᱮ ᱜᱚᱲᱚ ᱵᱚᱱ ᱮᱢ ᱫᱟᱲᱮᱜ ᱞᱮᱠᱷᱟᱱ ᱡᱟᱹᱱᱤᱡ ᱠᱷᱟᱱ ᱟᱵᱚᱣᱟᱜ ᱯᱟᱹᱨᱥᱤ ᱵᱟᱧᱪᱟᱣᱚᱜᱼᱟ ᱟᱨ ᱥᱟᱶᱛᱮ ᱯᱟᱥᱱᱟᱣ ᱦᱚᱸ ᱯᱟᱥᱱᱟᱣᱚᱜᱼᱟ ᱚᱱᱠᱟᱜᱮ ᱟᱵᱚᱣᱟᱜ ᱥᱟᱶᱛᱟᱞᱤ ᱥᱟᱶᱛᱟᱞᱤ ᱯᱟᱹᱨᱥᱤ ᱪᱮᱛᱟᱱ ᱨᱮ ᱯᱟᱲᱦᱟᱣ ᱨᱮ ᱠᱩᱨᱩᱢᱩᱴᱩ ᱮᱠᱟᱞᱜᱮ ᱞᱟᱹᱠᱛᱤ ᱢᱮᱱᱟᱜ ᱛᱟᱵᱚᱱᱟ ᱡᱟᱛᱮ ᱟᱵᱚᱣᱟᱜ ᱯᱟᱹᱨᱥᱤ ᱠᱤᱥᱟᱹᱬ ᱠᱮᱴᱮᱡᱚᱜ ᱟᱨ ᱥᱟᱱᱟᱢ ᱦᱚᱲ ᱴᱷᱮᱱ ᱯᱟᱥᱱᱟᱣᱚᱜ ᱞᱟᱹᱜᱤᱫ ᱛᱮᱠᱷᱟᱱ ᱟᱹᱛᱩᱼᱟᱹᱛᱩ ᱥᱮᱪᱮᱫ ᱥᱤᱠᱷᱱᱟᱹᱛ ᱢᱟᱹᱭ ᱵᱟᱹᱵᱩ ᱛᱟᱠᱚ ᱪᱟᱞ ᱟᱠᱚ ᱦᱩᱭᱩᱜᱼᱟ